ᱯᱟᱸᱪᱚᱭ ᱡᱩᱱ ᱫᱩᱦᱟᱡᱟᱨ ᱛᱮᱭᱤᱥ ᱥᱟᱛᱮᱨᱚᱭ ᱡᱩᱱ ᱫᱩᱦᱟᱡᱟᱨ ᱛᱮᱭᱤᱥ ᱟᱴᱷᱮᱨᱚᱭ ᱡᱩᱱ ᱫᱩᱦᱟᱡᱟᱨ ᱛᱮᱭᱤᱥ ᱠᱩᱲᱤ ᱡᱩᱱ ᱫᱩᱦᱟᱡᱟᱨ ᱛᱮᱭᱤᱥ ᱯᱩᱪᱤᱥᱮ ᱡᱩᱱ ᱫᱩᱦᱟᱡᱟᱨ ᱛᱮᱭᱤᱥ